ᱮᱜᱟᱛ ᱦᱚᱲ ᱫᱚ ᱱᱚᱜᱼᱚᱭ ᱜᱤᱫᱽᱨᱟᱹ ᱵᱚᱱ ᱡᱟᱱᱟᱢᱮᱫ ᱠᱚᱣᱟ ᱩᱱᱠᱩ ᱜᱤᱫᱽᱨᱟᱹ ᱪᱮᱫ ᱵᱚ ᱡᱚᱢ ᱦᱚᱪᱚ ᱠᱚᱣᱟ ᱧᱩ ᱚᱪᱚ ᱠᱚᱣᱟ ᱵᱟᱞᱮ ᱜᱤᱫᱽᱨᱟᱹ ᱫᱚ ᱢᱤᱫ ᱵᱚᱪᱷᱚᱨ ᱦᱟᱹᱵᱤᱡ ᱫᱚ ᱮᱜᱟᱛ ᱛᱚᱣᱟ ᱜᱮᱵᱚ ᱧᱩ ᱟᱠᱚᱣᱟ ᱮᱜᱟᱛ ᱛᱚᱣᱟ ᱨᱮᱜᱮ ᱡᱷᱚᱛᱚ ᱨᱚᱠᱚᱢ ᱯᱩᱥᱴᱤ ᱠᱚ ᱧᱟᱢᱟ ᱟᱨ ᱢᱚᱸᱡᱽ ᱛᱮ ᱡᱚᱛᱚᱱ ᱡᱚᱜᱟᱣᱚᱜᱼᱟ ᱜᱤᱫᱽᱨᱟᱹ ᱫᱚ ᱥᱮᱛᱟᱜ ᱨᱮ ᱰᱟᱹᱵᱨᱟᱹ ᱮᱭᱟᱢ ᱟᱹᱨᱩᱵ ᱥᱟᱯᱟ ᱠᱟᱭᱟᱢ ᱟᱸᱜᱽᱨᱚᱵᱽ ᱠᱚ ᱢᱚᱸᱡᱽᱟᱜ ᱦᱚᱨᱚᱜ ᱟᱭ ᱦᱳᱭᱳᱜᱼᱟ ᱛᱟᱯᱚᱨᱮ ᱴᱷᱤᱠ ᱢᱚᱛᱚ ᱡᱚᱢᱮ ᱧᱟᱢ ᱮᱫᱟ ᱥᱮ ᱵᱟᱝ ᱧᱮᱞᱮ ᱦᱳᱭᱳᱜᱼᱟ ᱚᱠᱟᱥᱮᱱᱮ ᱠᱟᱰᱟ ᱪᱟᱞᱟᱜ ᱠᱟᱱᱟ ᱥᱮ ᱢᱩᱡ ᱠᱚ ᱜᱮᱨᱮ ᱠᱟᱱᱟ ᱥᱮ ᱚᱠᱟᱥᱮᱫ ᱫᱟᱜ ᱥᱮᱡᱮ ᱪᱟᱞᱟᱜ ᱠᱟᱱᱟ ᱥᱮ ᱥᱮᱸᱜᱮᱞ ᱥᱮᱫ ᱮᱜᱟᱛ ᱦᱚᱲ ᱫᱚ ᱜᱤᱫᱽᱨᱟᱹ ᱩᱯᱚᱨ ᱨᱮᱫᱚ ᱟᱹᱰᱤ ᱟᱴ ᱫᱟᱭᱟ ᱫᱩᱞᱟᱹᱲ ᱢᱮᱱᱟᱜᱼᱟ ᱵᱟᱵᱟ ᱦᱚᱲ ᱫᱚ ᱠᱟᱹᱢᱤ ᱠᱚ ᱪᱟᱞᱟᱜᱼᱟ ᱩᱱᱠᱩ ᱫᱚ ᱜᱤᱫᱽᱨᱟᱹ ᱦᱚᱸ ᱴᱷᱤᱠ ᱢᱚᱛᱚ ᱫᱚ ᱪᱮᱠᱟ ᱠᱚ ᱧᱮᱞ ᱠᱚᱣᱟ ᱮᱜᱟᱛ ᱦᱚᱲ ᱜᱮ ᱡᱷᱚᱛᱚ ᱧᱮᱞ ᱦᱳᱭᱳᱜᱼᱟ ᱟᱨ ᱡᱚᱢ ᱦᱚᱪᱚ ᱠᱚ ᱦᱳᱭᱳᱜᱼᱟ ᱜᱤᱫᱽᱨᱟᱹ ᱦᱚᱸ ᱮᱜᱟᱛ ᱛᱚᱣᱟ ᱨᱮᱜᱮ ᱡᱷᱚᱛᱚ ᱨᱚᱠᱚᱢ ᱫᱟᱲᱮ ᱫᱚ ᱢᱮᱱᱟᱜ ᱛᱟᱵᱚᱱᱟ